ᱟᱞᱮ ᱥᱩᱨ ᱨᱮ ᱢᱤᱫᱴᱟᱱ ᱢᱮᱱᱟᱜᱼᱟ ᱧᱮᱧᱮᱞ ᱡᱟᱭᱜᱟ ᱡᱟᱦᱟᱸ ᱫᱚᱠᱚ ᱢᱮᱱᱼᱟ ᱦᱤᱨᱞᱤ ᱡᱚᱞ ᱯᱨᱚᱯᱟᱛ ᱚᱱᱟ ᱫᱚ ᱯᱚᱥᱪᱤᱢ ᱥᱤᱝᱵᱷᱩᱢ ᱡᱮᱞᱟᱨᱮ ᱢᱮᱱᱟᱜᱼᱟ ᱚᱱᱟᱫᱚ ᱢᱤᱫᱴᱟᱱ ᱤᱭᱟᱹ ᱡᱷᱟᱨᱱᱟ ᱠᱟᱱᱟ ᱡᱟᱦᱟᱸ ᱫᱚ ᱟᱹᱰᱤ ᱪᱮᱛᱟᱱ ᱠᱷᱚᱱ ᱞᱟᱛᱟᱨ ᱫᱟᱜ ᱧᱩᱨᱦᱩᱜᱼᱟ ᱟᱨ ᱚᱱᱟᱨᱮ ᱴᱩᱨᱤᱡᱚᱢ ᱠᱚᱠᱚ ᱦᱤᱡᱩᱜᱼᱟ ᱟᱨᱠᱚ ᱩᱢᱩᱜᱼᱟ ᱧᱮᱞ ᱟᱠᱚ ᱫᱟᱜ ᱠᱚ ᱜᱟᱰᱟ ᱠᱚ ᱜᱟᱰᱟ ᱞᱤᱸᱜᱤᱱᱟ ᱚᱱᱟ ᱠᱚᱨᱮ ᱦᱚᱲ ᱠᱚᱠᱚ ᱛᱟᱦᱮᱱᱟ ᱟᱹᱰᱤ ᱢᱚᱡᱽ ᱜᱮ ᱫᱟᱜ ᱞᱤᱸᱜᱤᱱᱟ ᱚᱱᱟ ᱧᱮᱧᱮᱞ ᱠᱚ ᱟᱹᱰᱤ ᱥᱟᱺᱜᱤᱧ ᱥᱟᱺᱜᱤᱧ ᱠᱚᱨᱮᱱ ᱠᱚ ᱦᱤᱡᱩᱜᱼᱟ ᱡᱟᱦᱟᱸ ᱞᱮᱠᱟ ᱯᱚᱥᱪᱤᱢ ᱵᱟᱝᱜᱟᱞ ᱠᱚᱨᱮᱱ ᱫᱮᱣ ᱜᱷᱚᱨ ᱫᱮᱣ ᱜᱷᱚᱨ ᱨᱮᱱ ᱠᱚ ᱦᱤᱡᱩᱜᱼᱟ ᱱᱚᱰᱮ ᱚᱱᱟ ᱧᱮᱞ ᱞᱟᱹᱜᱤᱫ ᱛᱮ ᱟᱫᱚ ᱚᱱᱟ ᱚᱸᱰᱮ ᱫᱚ ᱡᱟᱹᱥᱛᱤ ᱫᱚ ᱦᱤᱱᱫᱤ ᱛᱮᱜᱮ ᱠᱚ ᱠᱟᱛᱷᱟᱜᱼᱟ ᱚᱸᱰᱮ ᱫᱚ ᱟᱵᱚ ᱥᱟᱱᱛᱟᱲ ᱦᱚᱲ ᱠᱚᱫᱚ ᱩᱱᱟᱹᱜ ᱡᱟᱹᱥᱛᱤ ᱫᱚ ᱵᱟᱹᱱᱩᱜ ᱠᱚᱣᱟ ᱮᱴᱟᱜ ᱡᱟᱹᱛᱤ ᱠᱚᱜᱮ ᱢᱮᱱᱟᱜ ᱠᱚᱣᱟ ᱚᱱᱟ ᱪᱤᱠᱟᱹ ᱚᱸᱰᱮ ᱫᱚ ᱦᱤᱱᱫᱤ ᱛᱮᱜᱮ ᱠᱚ ᱨᱚᱲᱟ ᱟᱨ ᱩᱱᱠᱩ ᱫᱚ ᱚᱱᱟ ᱥᱩᱨ ᱥᱟᱨ ᱠᱚᱨᱮ ᱡᱚᱢᱟᱜ ᱠᱚ ᱢᱮᱱᱟᱜᱼᱟ ᱯᱷᱚᱞ ᱯᱟᱠᱚᱲ ᱫᱚᱠᱟᱱ ᱠᱚ ᱢᱮᱱᱟᱜᱼᱟ ᱟᱨ ᱫᱤᱱᱜᱮ ᱚᱸᱰᱮ ᱫᱚ ᱵᱷᱤᱲ ᱟᱠᱟᱫ ᱜᱮ ᱛᱟᱦᱮᱱᱟ